ᱮᱠᱞᱟ ᱪᱟᱞᱟᱜ ᱦᱚᱸ ᱢᱟᱱᱮ ᱪᱟᱞᱟᱜ ᱜᱮᱭᱟᱢ ᱵᱮᱝᱜᱟᱞᱳᱨ ᱛᱨᱤᱯᱩᱨᱟ ᱛᱟᱹᱢᱤᱞᱱᱟᱹᱰᱩ ᱡᱚᱛᱚᱜᱮ ᱮᱠᱞᱟ ᱦᱚᱢ ᱪᱟᱞᱟᱜ ᱜᱮᱭᱟ ᱵᱮᱥ ᱵᱮᱥ ᱡᱟᱭᱜᱟ ᱧᱮᱧᱮᱞ ᱞᱟᱹᱜᱤᱫ ᱛᱮ ᱟᱨ ᱦᱚᱲ ᱥᱟᱞᱟᱜ ᱨᱚᱯᱚᱲ ᱵᱟᱲᱟ ᱠᱚ ᱚᱱᱛᱮ ᱨᱮᱭᱟᱜ ᱵᱷᱟᱥᱟ ᱠᱚᱢᱟ ᱟᱹᱰᱤ ᱤᱭᱟᱹ ᱮᱱᱨᱮ ᱩᱴᱟᱹᱭ ᱮᱱᱨᱮ ᱤᱭᱟᱹ ᱛᱟ ᱚᱱᱠᱟᱛᱮ ᱡᱟᱦᱟᱸ ᱞᱮᱠᱟ ᱨᱮᱜᱮ ᱢᱟᱱᱮ ᱦᱤᱡᱩᱜ ᱨᱩᱣᱟᱹᱲ ᱥᱟᱱᱟᱢ ᱜᱮᱭᱟ ᱟᱫᱚ ᱚᱱᱟ ᱠᱚᱨᱮᱱ ᱦᱚᱲ ᱦᱚᱸ ᱟᱹᱰᱤ ᱵᱮᱥ ᱟᱠᱚ ᱟᱹᱰᱤ ᱠᱚ ᱡᱟᱦᱟᱱᱟᱜ ᱜᱮᱢ ᱠᱩᱞᱤ ᱠᱚᱣᱟ ᱡᱟᱦᱟᱸ ᱥᱮᱫ ᱜᱮᱢ ᱪᱟᱞᱟᱜᱼᱟ ᱥᱚᱸᱜᱮ ᱵᱚᱥ ᱛᱮᱜᱮ ᱠᱚ ᱤᱫᱤ ᱦᱚᱴᱚ ᱠᱟᱢᱟ ᱵᱚᱥ ᱛᱮᱢ ᱪᱟᱞᱟᱜᱼᱟ ᱚᱱᱟ ᱡᱟᱭᱜᱟ ᱟᱨ ᱡᱚᱴᱟᱣ ᱠᱚᱲᱟ ᱥᱟᱞᱟᱜ ᱦᱚᱸᱞᱮ ᱪᱟᱞᱟᱣ ᱟᱠᱟᱱ ᱜᱮᱭᱟ ᱧᱮᱞ ᱟᱠᱟᱫ ᱜᱮᱭᱟᱞᱮ ᱟᱹᱰᱤ ᱵᱮᱥ ᱜᱮ ᱵᱩᱡᱷᱟᱹᱜᱼᱟ ᱚᱱᱛᱮ ᱨᱮᱭᱟᱜ ᱯᱚᱨᱤᱵᱮᱥ ᱠᱚᱫᱚ ᱟᱹᱰᱤ ᱠᱚᱢᱛᱮ ᱡᱚᱢᱼᱧᱩᱣᱟᱜ ᱠᱚᱦᱚᱢ ᱧᱟᱢᱟ

ᱟᱨ ᱦᱟᱱᱟ ᱱᱚᱣᱟ ᱡᱟᱭᱜᱟ ᱮᱱᱛᱮᱫ ᱮᱢ ᱧᱮᱞᱟ ᱡᱟᱭᱜᱟ ᱧᱮᱧᱮᱞ ᱜᱮ ᱯᱚᱨᱤᱵᱮᱥ ᱪᱮᱫ ᱞᱮᱠᱟᱱᱟ ᱢᱮᱱᱛᱮ ᱦᱚᱲᱠᱚ ᱥᱟᱞᱟᱜ ᱧᱮᱯᱮᱞ ᱨᱚᱯᱚᱲ ᱞᱮᱱᱠᱷᱟᱱ ᱪᱮᱫ ᱞᱮᱠᱟ ᱵᱩᱡᱷᱟᱹᱜᱼᱟ ᱚᱱᱛᱮ ᱫᱚ ᱟᱹᱫᱤᱵᱟᱹᱥᱤ ᱡᱟᱭᱜᱟ ᱫᱚ ᱵᱟᱝ ᱠᱟᱱᱟ ᱛᱮᱞᱜᱩ ᱛᱟᱹᱢᱤᱞ ᱵᱷᱟᱥᱟ ᱛᱟᱹᱢᱤᱞ ᱨᱮᱫᱚ ᱡᱚᱛᱚᱣᱟᱜ ᱵᱷᱟᱥᱟ ᱜᱮᱠᱚ ᱵᱟᱰᱟᱭ ᱫᱟᱲᱮᱭᱟᱜᱼᱟ ᱦᱤᱱᱫᱤ ᱤᱝᱞᱤᱥ ᱛᱮᱞᱮ ᱨᱚᱯᱚᱲᱚᱜᱼᱟ ᱟᱨ ᱚᱱᱛᱮᱱ ᱦᱚᱲ ᱫᱚ ᱟᱹᱰᱤ ᱠᱚ ᱵᱮᱥ ᱜᱮᱭᱟ